ᱟᱞᱮ ᱢᱟᱲᱟᱝ ᱜᱤᱫᱽᱨᱟᱹ ᱥᱩᱢᱟᱹᱭ ᱥᱠᱩᱞ ᱨᱮ ᱢᱟᱥᱴᱟᱨ ᱟᱞᱮ ᱪᱤᱛᱨᱚᱠᱟᱨ ᱪᱤᱛᱨᱚ ᱵᱮᱱᱟᱣ ᱠᱟᱛᱮ ᱥᱮ ᱡᱟᱦᱟᱱᱟᱜ ᱰᱨᱚᱭᱤᱝ ᱠᱮ ᱢᱟᱫᱽᱫᱷᱚᱢ ᱛᱮᱠᱚ ᱯᱟᱲᱦᱟᱣ ᱞᱮ ᱛᱟᱦᱮᱸᱫ ᱟᱨ ᱢᱟᱥᱴᱟᱨ ᱠᱚ ᱟᱞᱮ ᱡᱮᱢᱚᱱ ᱠᱟᱜᱚᱡᱽ ᱨᱮᱱᱟᱜ ᱰᱷᱚᱝᱜᱟ ᱠᱟᱜᱚᱡᱽ ᱨᱮᱱᱟᱜ ᱜᱟᱹᱰᱤ ᱡᱟᱦᱟᱡᱽ ᱚᱱᱟ ᱠᱚ ᱵᱮᱱᱟᱣ ᱠᱟᱛᱮ ᱟᱹᱰᱤ ᱟᱹᱰᱤ ᱨᱚᱠᱚᱢᱟᱜ ᱥᱤᱠᱱᱟᱹᱛ ᱠᱚ ᱮᱢᱟᱣᱟᱜᱞᱮᱫ ᱛᱟᱦᱮᱸ ᱫᱚ ᱟᱹᱰᱤ ᱠᱩᱥᱤᱜᱮ ᱵᱩᱡᱷᱟᱹᱜ ᱛᱟᱦᱮᱸᱫ ᱜᱤᱫᱽᱨᱟᱹ ᱥᱩᱢᱟᱹᱭ ᱥᱠᱩᱞ ᱨᱮ ᱯᱟᱲᱦᱟᱜ ᱡᱟᱦᱟᱸ ᱞᱮᱠᱟ ᱢᱟᱥᱴᱟᱨ ᱠᱚᱣᱟᱜ ᱯᱟᱲᱦᱟᱣ ᱱᱤᱛᱳᱜ ᱦᱚᱸ ᱵᱩᱡᱷᱟᱹᱜᱼᱟ ᱠᱤ ᱤᱧ ᱡᱩᱫᱤ ᱜᱤᱫᱽᱨᱟᱹ ᱜᱮᱧ ᱛᱟᱦᱮᱸ ᱠᱚᱜᱼᱟ ᱦᱩᱱᱟᱹᱝ ᱮᱱᱠᱷᱟᱱ ᱟᱹᱰᱤ ᱵᱮᱥ ᱦᱩᱱᱟᱹᱝ ᱥᱠᱩᱞ ᱨᱮ ᱛᱤᱱᱟᱹᱜ ᱪᱮᱦᱨᱟ ᱴᱤᱪᱟᱨ ᱠᱚ ᱰᱨᱚᱭᱤᱝ ᱢᱟᱫᱽᱫᱷᱚᱢ ᱛᱮ ᱪᱤᱛᱨᱚ ᱢᱟᱫᱽᱫᱷᱚᱢ ᱛᱮ ᱥᱮ ᱟᱨᱦᱚᱸ ᱟᱹᱰᱤᱜᱟᱱ ᱚᱱᱠᱟ ᱠᱷᱮᱞ ᱠᱷᱮᱞ ᱢᱚᱫᱽᱫᱷᱚᱢ ᱛᱮᱠᱚ ᱯᱟᱲᱦᱟᱣ ᱛᱟᱦᱮᱸᱫ ᱟᱹᱰᱤ ᱢᱚᱡᱽᱜᱮ ᱵᱩᱡᱷᱟᱹᱜ ᱛᱟᱦᱮᱸᱫ ᱚᱱᱟᱜᱮ ᱱᱤᱛᱳᱜ ᱦᱚᱸᱧ ᱞᱟᱹᱭᱟ ᱠᱤ ᱡᱩᱫᱤ ᱜᱤᱫᱽᱨᱟᱹᱧ ᱛᱟᱦᱮᱸ ᱠᱚᱜᱼᱟ ᱦᱩᱱᱟᱹᱝ ᱛᱤᱱᱟᱹᱜ ᱵᱮᱥ